ᱱᱚᱣᱟ ᱜᱟᱶᱛᱟᱨᱮ ᱠᱩᱲᱤ ᱦᱚᱯᱚᱱᱟᱜ ᱪᱟᱸᱫᱳ ᱛᱮᱭᱟᱜ ᱞᱟᱹᱜᱤᱜ ᱪᱤᱠᱤᱥᱥᱟ ᱫᱚ ᱢᱮᱱᱟᱜ ᱜᱮᱭᱟ ᱡᱮᱢᱚᱱ ᱦᱚᱸᱥᱯᱤᱴᱟᱞ ᱢᱮᱱᱟᱜ ᱠᱟᱫᱟ ᱥᱚᱨᱠᱟᱨᱤ ᱦᱚᱸᱥᱯᱤᱴᱟᱞ ᱨᱮᱦᱚᱸ ᱪᱤᱠᱤᱥᱥᱟ ᱦᱩᱭᱩᱜᱼᱟ ᱛᱟᱨᱯᱚᱨᱮ ᱢᱩᱦᱩᱠᱩᱢᱟ ᱦᱚᱸᱥᱯᱤᱴᱟᱞ ᱢᱮᱱᱟᱜ ᱠᱟᱫᱟ ᱥᱚᱫᱚᱨ ᱦᱚᱸᱥᱯᱤᱴᱟᱞ ᱢᱮᱱᱟᱜ ᱠᱟᱫᱟ ᱥᱟᱥᱛᱚ ᱠᱮᱱᱫᱽᱨᱚ ᱢᱮᱱᱟᱜ ᱠᱟᱫᱟ ᱚᱸᱰᱮ ᱪᱤᱠᱤᱥᱥᱟ ᱦᱩᱭᱩᱜᱼᱟ ᱚᱱᱮᱠ ᱚᱱᱮᱠ ᱠᱩᱲᱤᱭᱟᱜ ᱚᱱᱮᱠ ᱠᱤᱪᱷᱩ ᱯᱨᱚᱵᱽᱞᱮᱢ ᱦᱩᱭᱩᱜ ᱛᱟᱠᱚᱣᱟ ᱡᱮᱢᱚᱱ ᱟᱠᱚ ᱚᱠᱚᱭ ᱠᱚᱣᱟᱜ ᱫᱚ ᱞᱟᱡ ᱦᱟᱥᱩᱜᱼᱟ ᱡᱚᱠᱷᱚᱱ ᱪᱟᱸᱫᱳ ᱛᱮᱭᱟᱜ ᱦᱩᱭᱩᱜ ᱥᱩᱢᱟᱹᱭ ᱞᱟᱡ ᱦᱟᱹᱥᱩ ᱠᱚᱣᱟ ᱡᱟ ᱛᱟᱭ ᱟᱹᱰᱤ ᱟᱸᱴ ᱜᱮ ᱵᱟᱠᱚ ᱛᱟᱦᱮᱸ ᱫᱟᱲᱮᱭᱟᱜ ᱞᱮᱠᱟ ᱠᱚ ᱟᱹᱭᱠᱟᱹᱣᱟ ᱛᱚᱠᱷᱚᱱ ᱥᱚᱨᱠᱟᱨᱤ ᱦᱚᱸᱥᱯᱤᱴᱟᱞ ᱠᱚ ᱪᱟᱞᱟᱜᱼᱟ ᱟᱫᱚᱢ ᱦᱚᱲᱟᱜ ᱫᱚ ᱟᱰᱤ ᱟᱭᱢᱟ ᱫᱤᱱ ᱦᱩᱭᱩᱜᱼᱟ ᱡᱟᱥᱛᱤ ᱫᱤᱱ ᱦᱩᱭᱩᱜ ᱞᱟᱹᱜᱤᱜ ᱛᱮ ᱚᱱᱟ ᱞᱟᱹᱜᱤᱜ ᱛᱮ ᱪᱤᱠᱤᱥᱥᱟ ᱠᱚ ᱩᱫᱩᱜᱚᱜᱼᱟ ᱟᱫᱚᱢ ᱦᱚᱲ ᱫᱚ ᱟᱹᱰᱤ ᱠᱚᱢ ᱫᱤᱱ ᱦᱩᱭᱩᱜ ᱞᱟᱹᱜᱤᱜ ᱛᱮ ᱚᱱᱟ ᱞᱟᱹᱜᱤᱫ ᱛᱮ ᱪᱤᱠᱤᱥᱥᱟ ᱠᱚ ᱪᱟᱞᱟᱜᱼᱟ ᱠᱚ ᱥᱚᱨᱠᱟᱨᱤ ᱦᱚᱸᱥᱯᱤᱴᱟᱞ ᱠᱚ ᱪᱤᱠᱤᱥᱥᱟ ᱠᱚᱣᱟ ᱠᱚ ᱟᱨ ᱦᱚᱸ ᱵᱚᱦᱩᱛ ᱨᱚᱠᱚᱢ ᱵᱚᱦᱩᱛ ᱨᱚᱠᱚᱢ ᱯᱨᱚᱵᱽᱞᱮᱢ ᱦᱩᱭᱩᱜᱼᱟ ᱟᱫᱚᱢ ᱦᱚᱲ ᱫᱚ ᱠᱚᱱᱴᱤᱱᱤᱭᱩ ᱦᱩᱭ ᱪᱟᱞᱟᱜ ᱛᱟᱠᱚᱣᱟ ᱟᱭᱢᱟ ᱟᱭᱢᱟ ᱫᱤᱱ ᱡᱮ ᱵᱟᱝ ᱪᱟᱝ ᱪᱟᱵᱟᱜ ᱛᱟᱠᱚᱣᱟ ᱛᱚᱠᱷᱚᱱ ᱚᱱᱟ ᱪᱤᱠᱤᱥᱥᱟ ᱦᱚᱸ ᱦᱩᱭ ᱫᱟᱲᱮᱭᱟᱜ ᱠᱟᱫᱟ

ᱚᱱᱟ ᱯᱚᱨᱤᱥᱠᱟᱨ ᱯᱚᱨᱤᱪᱪᱷᱚᱱᱱᱚ ᱛᱟᱦᱮᱸᱱ ᱞᱟᱹᱜᱤᱜ ᱛᱮᱠᱚ ᱵᱮᱵᱚᱥᱛᱟᱭ ᱮ ᱫᱟ ᱡᱟᱛᱮ ᱪᱤᱠᱤᱥᱥᱟ ᱵᱟᱝ ᱦᱩᱭᱩᱜ ᱛᱮ ᱡᱟᱛᱮ ᱢᱚᱸᱡᱽ ᱮᱢ ᱛᱟᱦᱮᱸᱱ ᱞᱟᱜᱤᱫ ᱛᱮ ᱚᱱᱟ ᱞᱟᱜᱤᱜ ᱫᱚᱠᱚ ᱢᱮᱱ ᱪᱚᱭ ᱫᱟ ᱡᱮ ᱚᱱᱟ ᱞᱟᱹᱜᱤᱫ ᱛᱮᱠᱚ ᱢᱮᱛᱟᱣ ᱠᱚ ᱠᱟᱱᱟ ᱡᱮ ᱠᱤᱪᱨᱤᱡ ᱟᱹᱰᱤ ᱫᱤᱱ ᱠᱚᱡ ᱦᱚᱲ ᱫᱚ ᱠᱤᱪᱨᱤᱜ ᱠᱚ ᱤᱭᱩᱡᱮᱜ ᱠᱟᱱ ᱛᱟᱦᱮᱸ ᱛᱚ ᱟᱫᱚ ᱚᱱᱟ ᱠᱚ ᱵᱟᱨᱚᱱᱮᱜ ᱠᱚ ᱡᱮ ᱠᱤᱪᱨᱤᱜ ᱵᱟᱠᱚ ᱤᱭᱩᱡᱟ ᱚᱱᱟ ᱞᱟᱹᱜᱤᱫ ᱛᱮ ᱯᱮᱰ ᱥᱚᱨᱠᱟᱨᱤ ᱠᱷᱚᱡ ᱚᱱᱮ ᱥᱟᱥᱛᱚ ᱠᱮᱱᱫᱽᱨᱚ ᱠᱷᱚᱡ ᱥᱚᱨᱠᱟᱨᱤ ᱨᱮᱭᱟᱜ ᱯᱮᱰ ᱠᱚ ᱮᱢᱟᱣ ᱠᱚ ᱠᱟᱱᱟ ᱚᱱᱟ ᱠᱚ ᱤᱭᱩᱡᱽ ᱚᱪᱚᱭᱮᱫ ᱠᱚᱣᱟ ᱡᱚᱛᱚ ᱡᱟᱛᱨᱟ ᱟᱴᱷᱨᱚ ᱵᱚᱪᱷᱚᱨ ᱠᱷᱚᱡ ᱟᱴᱷᱨᱚ ᱵᱚᱪᱷᱚᱨ ᱠᱷᱚᱡ ᱱᱤᱪᱮ ᱡᱟᱦᱟᱸᱭ ᱠᱩᱲᱤ ᱜᱤᱫᱽᱨᱟᱹᱣᱟᱜ ᱠᱚ ᱦᱩᱭᱩᱜ ᱠᱟᱱ ᱛᱟᱠᱚᱣᱟ ᱩᱝᱠᱩ ᱠᱚᱫᱚ ᱚᱱᱟ ᱯᱮᱰ ᱠᱚ ᱮᱢᱟᱣ ᱠᱚᱱᱟ ᱟᱨ ᱵᱟᱦᱩ ᱠᱩᱲᱤ ᱠᱚᱦᱚᱸ ᱠᱚ ᱮᱢᱟᱣ ᱠᱚ ᱠᱟᱱᱟ ᱡᱟᱛᱮ ᱠᱚ ᱢᱮᱛᱟᱣ ᱠᱚ ᱠᱟᱱᱟ ᱡᱟᱛᱮ ᱱᱤᱭᱟᱹ ᱠᱚ ᱤᱭᱩᱡᱽ ᱞᱮᱠᱷᱟᱡ ᱟᱯᱮ ᱡᱟᱛᱮ ᱢᱚᱸᱡᱽ ᱤᱱᱯᱷᱮᱠᱥᱮᱱ ᱡᱟᱛᱮ ᱵᱟᱝ ᱦᱩᱭᱩᱜᱼᱟ